ᱦᱮᱸ ᱦᱚᱸᱜᱚᱭ ᱤᱧᱦᱚ ᱦᱚᱲᱞᱮᱠᱟᱜᱤ ᱦᱚᱲᱧᱮᱞᱛᱮ ᱢᱚᱵᱟᱭᱤᱞᱤᱧ ᱦᱟᱛᱟᱣ ᱠᱮᱫᱟ

ᱠᱤᱨᱤᱧ ᱤᱧ ᱪᱟᱞᱟᱣᱮᱱᱟ ᱠᱤᱨᱤᱧ ᱤᱧ ᱪᱟᱞᱟᱣᱮᱱᱟ ᱠᱤᱨᱤᱧ ᱠᱟᱛᱮᱧ ᱧᱮᱞ ᱠᱮᱫᱟᱹᱧ ᱠᱩᱥᱤᱭᱱᱟᱹᱧ ᱢᱚᱵᱟᱭᱤᱞ ᱠᱚᱦᱚᱸ ᱢᱚᱵᱟᱭᱤᱞ ᱠᱩᱧ ᱠᱤᱨᱤᱧ ᱠᱮᱫᱟ ᱟᱹᱜᱩ ᱠᱤᱫᱟᱹᱧ ᱢᱚᱪᱜᱤ ᱟᱹᱜᱩ ᱠᱤᱫᱟᱹᱧ ᱫᱚᱠᱟᱱ ᱨᱮᱢᱟ ᱟᱹᱰᱤ ᱢᱚᱪᱤᱧ ᱟᱹᱜᱩᱠᱮᱫᱟ ᱠᱚᱫᱤᱱ ᱵᱮᱥ ᱱᱟᱣᱟ ᱱᱟᱣᱟ ᱢᱚᱵᱟᱭᱤᱞ ᱟᱹᱰᱤ ᱢᱚᱪ ᱤᱧᱦᱚᱧ ᱠᱷᱟᱴᱟᱨ ᱠᱷᱩᱴᱩᱨ ᱦᱟᱱᱟ ᱱᱟᱣᱟᱠᱩ ᱞᱤᱱ ᱵᱟᱲᱟ ᱠᱤᱫᱟᱹᱧ ᱞᱤᱱ ᱞᱤᱱᱛᱮ ᱧᱮᱞ ᱠᱤᱫᱟᱹᱧ ᱵᱟᱨᱯᱮ ᱫᱤᱱᱯᱚᱨ ᱵᱮᱥ ᱟᱹᱰᱤ ᱟᱴ ᱰᱤᱥᱴᱟᱯᱚᱜ ᱞᱟᱜᱟᱣᱮᱱ ᱛᱤᱧᱟᱹ ᱢᱚᱵᱟᱭᱤᱞᱠᱩ ᱰᱤᱥᱴᱟᱯ ᱰᱤᱥᱴᱟᱯ ᱛᱮᱜᱤ ᱢᱚᱵᱟᱭᱤᱞ ᱫᱚ ᱟᱨᱚ ᱮᱠᱫᱚᱢ ᱵᱟᱹᱲᱤᱡᱼᱮᱱ ᱛᱤᱧᱟᱹ ᱟᱫᱚ ᱚᱱᱟᱜᱤ ᱵᱟᱹᱧ ᱵᱩᱡᱫᱟᱲᱤᱭᱟᱫᱟ ᱡᱮ ᱢᱚᱵᱟᱭᱤᱞ ᱫᱚ ᱡᱟᱦᱟᱸᱠᱩᱧ ᱠᱤᱨᱤᱧ ᱞᱮᱫᱟ ᱩᱱᱤ ᱫᱚᱠᱟᱱ ᱫᱟᱨ ᱫᱚ ᱡᱮ ᱱᱚᱝᱠᱟ ᱠᱚᱢᱯᱟᱹᱱᱤ ᱠᱷᱟᱨᱟᱯᱟ ᱮᱢᱟᱫᱤᱧᱟᱭ ᱡᱟᱦᱟᱸ ᱢᱚᱵᱟᱭᱤᱞ ᱢᱟᱱᱮ ᱟᱹᱜᱩ ᱠᱟᱛᱮᱜᱤ ᱠᱚᱫᱤᱱ ᱢᱚᱫᱷᱮᱜᱤ ᱵᱟᱹᱲᱤᱡ ᱮᱱᱛᱤᱧᱟᱹ ᱚᱱᱟᱛᱮ ᱤᱧᱫᱚ ᱛᱷᱚᱲᱟ ᱢᱚᱱᱦᱚᱸ ᱠᱷᱟᱨᱟᱯ ᱮᱱᱛᱤᱧᱟᱹ ᱪᱮᱫᱟᱜ ᱥᱮ ᱱᱟᱣᱟ ᱢᱚᱵᱟᱭᱤᱞ ᱤᱧ ᱟᱹᱜᱩᱠᱮᱫᱟ ᱟᱨ ᱢᱚᱵᱟᱭᱤᱞ ᱵᱟᱹᱲᱤᱡ ᱮᱱᱛᱤᱧᱟᱹ ᱩᱱᱤ ᱩᱱᱤ ᱪᱮᱫᱞᱮᱠᱟ ᱤᱧᱮ ᱴᱷᱚᱠᱟ ᱠᱤᱫᱤᱧᱟ ᱢᱟᱱᱮ ᱯᱚᱭᱥᱟᱭ ᱦᱟᱛᱟᱣᱠᱮᱫ ᱛᱤᱧᱟᱹ ᱟᱨ ᱠᱚᱫᱤᱱ ᱢᱚᱫᱷᱮᱜᱤ ᱢᱚᱵᱟᱭᱤᱞ ᱵᱟᱹᱲᱤᱡ ᱮᱱᱛᱤᱧᱟᱹ ᱚᱱᱟᱫᱚ ᱤᱧᱟᱹᱜ ᱛᱷᱚᱲᱟ ᱢᱚᱱᱦᱚᱸ ᱠᱷᱟᱨᱟᱯᱮᱱ ᱛᱤᱧᱟᱹ